ᱦᱮᱞᱳ ᱦᱳᱭ ᱤᱧ ᱜᱮ ᱢᱟᱨᱟᱝ ᱪᱟᱹᱥᱤ ᱠᱟᱹᱱᱟᱹᱧ ᱥᱩᱱᱟᱹᱨᱟᱢ ᱦᱟᱸᱥᱫᱟ ᱟᱪᱪᱷᱟ ᱟᱫᱚᱞᱮ ᱪᱟᱥ ᱜᱮᱭᱟ ᱟᱞᱮ ᱫᱚ ᱢᱤᱫ ᱛᱩᱨᱥᱤ ᱪᱟᱥ ᱠᱟᱱᱟ ᱱᱚᱛᱮ ᱫᱚ ᱪᱮᱠᱟᱛᱮ ᱱᱚᱛᱮ ᱫᱚ ᱟᱥᱟᱲ ᱵᱚᱸᱜᱟ ᱜᱮ ᱦᱳᱲᱳ ᱦᱳᱲᱳ ᱫᱚᱞᱮ ᱤᱭᱟᱹ ᱭᱟ ᱱᱟᱜ ᱢᱟᱱᱮ ᱱᱤᱛᱳᱜ ᱡᱷᱮᱸᱴ ᱵᱚᱸᱜᱟ ᱞᱮ ᱮᱨ ᱠᱟᱜᱼᱟ ᱛᱚᱞᱟ ᱠᱟᱜᱼᱟ ᱞᱮ ᱟᱥᱟᱲ ᱵᱚᱸᱜᱟ ᱫᱚ ᱱᱟᱜ ᱨᱚᱦᱚᱭ ᱠᱚ ᱤᱭᱟᱹ ᱠᱚ ᱡᱟᱦᱟᱸ ᱜᱮ ᱟᱸᱜᱷᱟᱱᱤ ᱫᱷᱟᱱ ᱠᱚ ᱢᱮᱱᱟ ᱪᱷᱟᱹᱛᱤᱠ ᱛᱮᱫᱚ ᱟᱸᱜᱷᱟᱬ ᱵᱚᱸᱜᱟ ᱡᱟᱦᱟᱸ ᱤᱨᱚᱜᱚᱜᱼᱟ ᱚᱱᱟ ᱦᱳᱲᱳ ᱜᱮᱞᱮ ᱪᱟᱥᱟ ᱡᱟᱦᱟᱸᱞᱮᱠᱟ ᱦᱮᱸ ᱦᱳᱭ ᱚᱱᱮ ᱱᱤᱛᱳᱜ ᱫᱚ ᱱᱟᱜ ᱮᱠᱫᱚᱢ ᱤᱭᱟᱹ ᱮᱨᱻ ᱥᱤᱫ ᱢᱟᱱᱮ ᱡᱷᱮᱸᱴ ᱵᱚᱸᱜᱟ ᱜᱮ ᱱᱟᱜ ᱡᱟᱦᱟᱸᱞᱮᱠᱟ ᱫᱟᱜ ᱟᱬᱜᱚ ᱞᱮᱠᱷᱟᱱ ᱨᱟᱦᱮᱲ ᱠᱚᱫᱚᱞᱮ ᱮᱨ ᱻᱠᱟᱫ ᱜᱮᱭᱟ ᱚᱱᱮ ᱤᱭᱟᱹ ᱠᱚᱨᱮ ᱜᱚᱰᱟ ᱠᱚᱨᱮ ᱟᱨ ᱚᱱᱮ ᱨᱟᱦᱮᱲ ᱠᱚᱜᱮᱞᱮ ᱮᱨᱻ ᱟ ᱱᱤᱛᱳᱜ ᱟᱨ ᱨᱟᱸᱵᱲᱟ ᱠᱚ ᱟᱨ ᱦᱮᱸ ᱚ ᱵᱷᱮᱰᱣᱟᱜ ᱫᱚ ᱚᱱᱟ ᱢᱟ ᱤᱭᱟᱹ ᱵᱟᱨ ᱫᱷᱟᱣ ᱞᱮ ᱪᱟᱥᱟ ᱵᱷᱮᱰᱣᱟᱣ ᱫᱚ ᱪᱮᱠᱟᱛᱮ ᱤᱭᱟᱹ ᱢᱤᱫᱴᱮᱡ ᱫᱚ ᱚᱱᱮ ᱤᱭᱟᱹ ᱱᱟᱜ ᱥᱟᱠᱨᱟᱛ ᱥᱩᱨᱩᱜ ᱡᱟᱦᱟᱸᱞᱮᱠᱟ ᱫᱤᱭᱮ ᱯᱚᱸᱪᱤᱥ ᱰᱤᱥᱮᱢᱵᱚᱨ ᱨᱮᱞᱮ ᱮᱨᱻ ᱟ ᱚᱱᱟ ᱦᱟᱱᱮ ᱢᱟᱨᱪ ᱢᱟᱱᱮ ᱯᱷᱮᱨᱣᱟᱨᱤ ᱟᱴᱷᱟᱥ ᱠᱚᱨᱮ ᱚᱰᱚᱠᱚᱜᱼᱟ ᱟᱨ ᱱᱤᱛᱳᱜ ᱡᱟᱦᱟᱸ ᱮᱨᱻ ᱥᱤᱫ ᱦᱚᱸᱞᱮ ᱵᱷᱮᱰᱟ ᱠᱚᱞᱮ ᱮᱨᱻ ᱟ ᱚᱱᱟ ᱫᱚ ᱟᱥᱟᱲ ᱵᱚᱸᱜᱟ ᱚᱰᱚᱠᱚᱜᱼᱟ ᱟᱫᱚ ᱚᱱᱟ ᱫᱚ ᱫᱚᱢᱮ ᱩᱥᱩᱞ ᱩᱥᱩᱞ ᱫᱟᱨᱮᱜ ᱛᱟᱞᱮᱭᱟ ᱚᱱᱟ ᱵᱷᱮᱰᱣᱟ ᱠᱚᱫᱚ ᱦᱳᱭ ᱵᱟᱲᱜᱮ ᱠᱚᱨᱮ ᱜᱮ ᱜᱚᱰᱟ ᱠᱚᱨᱮ ᱟᱨ ᱩᱱ ᱥᱚᱢᱚᱭ ᱡᱚᱠᱷᱚᱱ ᱦᱟᱱᱮ ᱟᱸᱜᱷᱟᱬ ᱵᱚᱸᱜᱟ ᱞᱮ ᱪᱟᱥᱟ ᱥᱮ ᱚᱱᱟ ᱫᱚ ᱵᱟᱹᱫ ᱨᱮᱞᱮ ᱪᱟᱥᱟ ᱦᱳᱲᱳ ᱤᱨᱻ ᱠᱟᱛᱮᱫ ᱵᱟᱝᱜᱮ ᱡᱟᱦᱟᱸ ᱛᱤᱱᱟᱹᱜ ᱮᱢ ᱧᱩᱛᱩᱢᱮᱜᱼᱟ ᱡᱚᱛᱚ ᱜᱮᱞᱮ ᱪᱟᱥᱟ ᱟᱫᱚ ᱡᱟᱭᱜᱟ ᱡᱟᱹᱱᱤ ᱞᱮ ᱪᱟᱥᱟ ᱡᱟᱦᱟᱸᱞᱮᱠᱟ ᱞᱚᱞᱟᱴ ᱦᱳᱲᱳ ᱠᱚᱫᱚ ᱰᱷᱤᱯᱟᱹ ᱡᱟᱭᱜᱟ ᱠᱚᱨᱮᱞᱮ ᱪᱟᱥᱟ ᱟᱨ ᱡᱟᱦᱟᱸᱞᱮᱠᱟ ᱞᱚᱞᱟᱴ ᱦᱳᱲᱳ ᱨᱮᱱᱟᱜ ᱫᱚ ᱮᱠᱥᱚ ᱵᱤᱥ ᱫᱤᱱ ᱨᱮᱱᱟᱜ ᱦᱳᱲᱳ ᱛᱟᱦᱮᱱᱟ ᱮᱠᱥᱚ ᱵᱤᱥ ᱫᱤᱱ ᱨᱮᱭᱟᱜ ᱦᱳᱲᱳ ᱛᱟᱦᱮᱱᱟ ᱡᱟᱦᱟᱸᱞᱮᱠᱟ ᱦᱟᱱᱮ ᱢᱟᱱᱮ ᱪᱮᱛᱟᱱ ᱡᱟᱦᱟᱸ ᱫᱟᱜ ᱰᱷᱮᱨ ᱵᱟᱭ ᱛᱤᱸᱜᱩᱱᱟ ᱢᱟᱱᱮ ᱥᱚᱸᱜᱮ ᱡᱟᱦᱟᱸ ᱫᱟᱜ ᱪᱟᱵᱟᱜᱼᱟ ᱚᱱᱟ ᱠᱚᱨᱮ ᱫᱚ ᱮᱠᱥᱚ ᱵᱤᱥ ᱫᱤᱱ ᱨᱮᱭᱟᱜ ᱦᱳᱲᱳ ᱞᱮ ᱪᱟᱥᱟ ᱡᱟᱦᱟᱸᱞᱮᱠᱟ ᱞᱚᱞᱟᱴ ᱠᱚ ᱟᱨ ᱞᱚᱞᱟᱴ ᱫᱚ ᱪᱮᱫᱞᱮᱠᱟ ᱞᱮ ᱞᱟᱹᱭᱟ ᱚᱱᱟ ᱫᱚ ᱢᱟᱱᱮ ᱠᱚᱢ ᱫᱤᱱ ᱨᱮᱭᱟᱜ ᱦᱩᱲᱩ ᱠᱟᱱᱟ ᱥᱮ ᱚᱱᱟ ᱠᱷᱟᱹᱛᱤᱨ ᱛᱮ ᱚᱱᱟ ᱫᱟᱠᱟ ᱦᱚᱸ ᱠᱟᱺᱪ ᱤᱭᱟᱹ ᱢᱟᱱᱮ ᱥᱟᱨᱠᱟᱨᱤ ᱦᱳᱲᱳ ᱠᱟᱱᱟ ᱵᱮᱥ ᱜᱮ ᱵᱮᱥ ᱫᱚ ᱵᱟᱝ ᱢᱮᱱᱛᱮ ᱫᱚ ᱵᱟᱝ ᱞᱮᱠᱤᱱ ᱡᱷᱟᱹᱞ ᱦᱳᱲᱳ ᱫᱚ ᱚᱱᱟ ᱫᱚ ᱥᱤᱵᱤᱞᱟ ᱱᱚᱣᱟ ᱤᱭᱟᱹ ᱠᱷᱟᱴᱚ ᱦᱳᱲᱳ ᱠᱚᱨᱮ ᱠᱷᱚᱱ ᱫᱚ ᱟᱨ ᱚᱱᱟ ᱠᱷᱟᱹᱛᱤᱨ ᱡᱚᱢ ᱡᱚᱠᱷᱟᱡ ᱟᱞᱮ ᱫᱚ ᱡᱟᱦᱟᱸ ᱠᱚ ᱵᱟᱞᱮ ᱟᱹᱠᱷᱨᱤᱧᱟ ᱚᱲᱟᱜ ᱞᱟᱹᱜᱤᱫ ᱚᱱᱟ ᱫᱚ ᱡᱷᱟᱹᱞ ᱦᱳᱲᱳ ᱜᱮᱞᱮ ᱪᱟᱥᱟ ᱟᱨ ᱦᱮᱸ ᱦᱳᱭ ᱵᱟᱝᱜᱮ ᱟᱹᱰᱤ ᱱᱟᱯᱟᱭ ᱠᱟᱛᱷᱟᱢ ᱞᱟᱹᱭ ᱠᱮᱜᱼᱟ ᱟᱡᱷᱚ ᱢᱩᱨᱢᱩ ᱟᱨ ᱟᱞᱮ ᱦᱚᱸ ᱡᱟᱦᱟᱸ ᱛᱤᱱᱟᱹᱜ ᱞᱮ ᱵᱟᱰᱟᱭᱟ ᱪᱟᱥᱵᱟᱥ ᱨᱮᱱᱟᱜ ᱫᱚ ᱱᱟᱜ ᱚᱱᱟ ᱫᱚ ᱱᱟᱜ ᱞᱮ ᱞᱟᱹᱭ ᱜᱮᱭᱟ ᱪᱤᱠᱟᱹᱛᱮ ᱟᱞᱮ ᱞᱮ ᱪᱟᱥᱟᱠᱟᱜᱼᱟ ᱡᱟᱦᱟᱸᱞᱮ ᱠᱚᱨᱟᱣ ᱟᱠᱟᱜᱼᱟ ᱚᱱᱟ ᱢᱟ ᱞᱟᱹᱞᱟᱹᱭ ᱦᱩᱭᱩᱜ ᱜᱮᱭᱟ ᱟᱨ ᱦᱚᱸ ᱟᱢ ᱥᱟᱞᱟᱜ ᱜᱟᱞᱢᱟᱨᱟᱣ ᱠᱟᱛᱮᱫ ᱟᱹᱰᱤ ᱠᱩᱥᱤᱧ ᱵᱩᱡᱷᱟᱹᱣ ᱠᱮᱜᱼᱟ ᱟᱹᱰᱤ ᱱᱟᱯᱟᱭᱮ ᱠᱩᱞᱤ ᱠᱤᱫᱤᱧᱟ ᱟᱨ ᱱᱚᱝᱠᱟ ᱜᱮ ᱪᱟᱥᱵᱟᱥ ᱠᱚᱨᱮᱱᱟᱜ ᱫᱚ ᱟᱹᱰᱤ ᱡᱟᱦᱟᱸᱛᱤᱱᱟᱹᱜ ᱜᱮ ᱱᱟᱜ ᱡᱟᱦᱟᱸ ᱞᱮᱠᱟ ᱟᱞᱮ ᱞᱮ ᱪᱟᱥᱟ ᱚᱱᱟ ᱠᱚᱫᱚ ᱞᱮ ᱞᱟᱹᱭ ᱜᱮᱭᱟ ᱟᱨ ᱱᱚᱝᱠᱟ ᱜᱮᱞᱮ ᱪᱟᱥᱮᱜᱼᱟ ᱟᱫᱚ ᱱᱚᱛᱮ ᱫᱚ ᱡᱷᱟᱲᱠᱷᱚᱸᱰ ᱨᱮᱫᱚ ᱢᱤᱫ ᱥᱚᱢᱚᱭ ᱜᱮ ᱪᱟᱥ ᱦᱩᱭᱩᱜᱼᱟ ᱡᱟᱦᱟᱸ ᱟᱸᱜᱷᱟᱞᱤ ᱫᱷᱟᱱ ᱠᱚ ᱢᱮᱱᱟ ᱚᱱᱟ ᱜᱮᱞᱮ ᱪᱟᱥᱟ ᱟᱪᱪᱷᱟ ᱴᱷᱤᱠ ᱜᱮᱭᱟ ᱛᱚᱵᱮ ᱢᱟ